ᱤᱧᱟᱹᱜ ᱴᱚᱴᱷᱟ ᱨᱮᱱᱟᱜ ᱥᱩᱨ ᱥᱩᱯᱩᱨ ᱟᱥᱲᱟ ᱵᱟᱝᱠᱷᱟᱱ ᱡᱮᱜᱮᱛ ᱵᱤᱫᱽᱫᱟᱹᱜᱟᱲ ᱥᱤᱥᱴᱟᱢ ᱠᱚᱨᱮ ᱥᱮᱪᱮᱫ ᱵᱟᱝᱠᱷᱟᱱ ᱠᱷᱚᱸᱫᱽᱨᱚᱫᱽ ᱫᱚᱠᱚ ᱮᱢᱚᱜ ᱜᱤᱭᱟ ᱡᱮᱢᱚᱱ ᱠᱚᱢᱯᱤᱭᱩᱴᱟᱨ ᱥᱮᱪᱮᱫ ᱱᱚᱣᱟ ᱠᱚᱢᱯᱤᱭᱩᱴᱟᱨ ᱥᱮᱪᱮᱫ ᱫᱚ ᱠᱮᱞᱟᱥ ᱢᱚᱬᱮ ᱪᱟᱱᱟᱪ ᱠᱷᱚᱱ ᱪᱮᱛᱟᱱ ᱥᱮᱫ ᱜᱤᱫᱽᱨᱟᱹ ᱠᱚ ᱯᱟᱲᱦᱟᱜᱼᱟ ᱟᱨ ᱥᱚᱨᱠᱟᱨᱤ ᱱᱤᱡᱮᱨ ᱞᱮᱠᱟᱛᱮ ᱚᱠᱟ ᱟᱥᱟᱲᱟ ᱠᱚᱨᱮ ᱫᱚ ᱵᱷᱚᱠᱮᱥᱚᱱᱟᱞ ᱴᱨᱮᱱᱤᱝ ᱦᱚᱸ ᱠᱚ ᱮᱢᱚᱜᱼᱟ ᱱᱚᱣᱟ ᱵᱷᱚᱠᱮᱥᱚᱱᱟᱞ ᱴᱨᱮᱱᱤᱝ ᱨᱮ

ᱢᱤᱥᱤᱱ ᱥᱟᱨᱟᱣ ᱥᱮ ᱜᱟᱹᱰᱤ ᱥᱟᱨᱟᱣ ᱴᱮᱞᱟᱨᱤᱝ ᱥᱮ ᱤᱞᱮᱠᱴᱨᱚᱠ ᱤᱞᱮᱠᱴᱨᱚᱱᱤᱠ ᱡᱚᱱᱛᱨᱚ ᱯᱟᱛᱤ ᱥᱟᱨᱟᱣ